ᱟᱞᱮ ᱟᱹᱛᱩ ᱨᱮ ᱵᱚᱪᱷᱚᱨᱼᱵᱚᱪᱷᱚᱨ ᱠᱷᱮᱞ ᱫᱚ ᱦᱩᱭᱩᱜ ᱠᱟᱱ ᱜᱮᱭᱟ ᱛᱟᱨ ᱢᱚᱫᱽᱫᱷᱮ ᱛᱤᱨᱤᱥᱮ ᱡᱩᱱ ᱫᱚ ᱵᱤᱥᱮᱥ ᱠᱟᱛᱮᱫ ᱟᱨᱠᱤ ᱞᱟᱹᱴᱩ ᱠᱷᱮᱞ ᱜᱮᱞᱮ ᱟᱭᱳᱡᱚᱱᱟ ᱪᱮᱫᱟᱜ ᱥᱮ ᱦᱩᱞ ᱢᱟᱦᱟ ᱫᱤᱥᱟᱹᱭ ᱞᱟᱹᱜᱤᱫ ᱛᱮ ᱦᱚᱲ ᱠᱚ ᱠᱷᱮᱞ ᱮᱢᱟᱱ ᱞᱮᱠᱷᱟᱱ ᱦᱚᱲ ᱠᱚ ᱡᱟᱛᱮ ᱫᱤᱥᱟᱹ ᱦᱚᱪᱚ ᱠᱚᱢᱟ ᱱᱤᱭᱟᱹ ᱠᱷᱮᱞ ᱴᱟᱺᱰᱤ ᱨᱮ ᱛᱤᱨᱤᱥᱟ ᱡᱩᱱ ᱨᱮᱱᱟᱜ ᱚᱱᱟ ᱦᱩᱞ ᱢᱟᱦᱟ ᱨᱮᱱᱟᱜ ᱟᱞᱳᱪᱚᱱᱟ ᱦᱚᱸ ᱠᱤᱪᱷᱩᱜᱟᱱ ᱵᱟᱲᱟᱭ ᱦᱚᱪᱚ ᱠᱚᱢᱟ ᱡᱟᱦᱟᱸᱭ ᱵᱟᱠᱚ ᱵᱟᱰᱟᱭ ᱩᱱᱠᱩ ᱦᱚᱸᱠᱚ ᱵᱟᱰᱟᱭ ᱠᱮᱭᱟ ᱚᱱᱟᱞᱮᱠᱟᱛᱮ ᱚᱱᱟ ᱤᱭᱟᱹ ᱫᱚ ᱥᱟᱵᱼᱥᱟᱯᱲᱟᱣ ᱦᱩᱭᱩᱜᱼᱟ ᱟᱨ ᱠᱷᱮᱞ ᱦᱚᱸ ᱟᱹᱰᱤ ᱥᱟᱺᱜᱤᱧ ᱥᱟᱺᱜᱤᱧ ᱨᱮᱱ ᱠᱚ ᱦᱮᱡᱼᱟ ᱦᱟᱡᱩᱜᱼᱟ ᱟᱨ ᱦᱚᱸ ᱩᱛᱛᱚᱨ ᱫᱤᱱᱟᱡᱯᱩᱨ ᱫᱚᱠᱠᱷᱤᱱ ᱫᱤᱱᱟᱡᱯᱩᱨ ᱠᱷᱚᱱ ᱢᱟᱱᱮ ᱯᱨᱟᱭ ᱜᱮ ᱥᱟᱺᱜᱤᱧ ᱥᱟᱺᱜᱤᱧ ᱨᱮᱱ ᱠᱷᱮᱞ ᱦᱚᱲ ᱞᱮ ᱦᱚᱦᱚᱣᱟᱠᱚᱣᱟ ᱪᱮᱫᱟᱜ ᱥᱮ ᱵᱚᱪᱷᱚᱨ ᱫᱤᱱ ᱨᱮ ᱟᱵᱚ ᱯᱷᱩᱴᱵᱚᱞ ᱠᱷᱮᱞ ᱫᱚ ᱦᱚᱲ ᱦᱚᱯᱚᱱ ᱞᱟᱹᱜᱤᱫ ᱫᱚ ᱟᱹᱰᱤ ᱜᱮ ᱥᱚᱨᱮᱥ ᱜᱮᱭᱟ ᱛᱟᱨ ᱢᱚᱫᱽᱫᱷᱮ ᱨᱮ ᱱᱤᱭᱟᱹ ᱟᱞᱮ ᱡᱷᱤᱱᱩᱠᱯᱩᱨ ᱢᱟᱴᱷ ᱨᱮ ᱢᱟᱱᱮ ᱟᱨᱠᱤ ᱟᱹᱰᱤ ᱞᱟᱹᱴᱩ ᱢᱟᱴᱷ ᱠᱟᱱᱟ ᱢᱟᱴᱷ ᱢᱮᱱᱟᱜᱼᱟ ᱠᱷᱮᱞ ᱵᱟᱝ ᱠᱷᱮᱞ ᱦᱚᱪᱚ ᱞᱮᱠᱷᱟᱱ ᱦᱚᱸ ᱵᱟᱝ ᱦᱩᱭᱩᱜ ᱠᱟᱱᱟ ᱡᱮ ᱚᱱᱟ ᱠᱟᱨᱚᱱ ᱛᱮ ᱟᱞᱮ ᱠᱷᱮᱞ ᱫᱚ ᱯᱨᱟᱭ ᱵᱚᱪᱷᱚᱨᱼᱵᱚᱪᱷᱚᱨ ᱜᱮᱞᱮ ᱟᱲᱟᱜᱟ ᱛᱟᱨ ᱢᱚᱫᱽᱫᱷᱮ ᱨᱮ ᱟᱭᱢᱟ ᱠᱷᱮᱞ ᱞᱮ ᱫᱚᱦᱚᱭᱟ ᱯᱷᱩᱴᱵᱚᱞ ᱛᱟᱨᱯᱚᱨ ᱵᱮᱡᱷᱟ ᱛᱩᱧ ᱛᱟᱨᱯᱚᱨ ᱦᱟᱺᱬᱤ ᱵᱷᱟᱝᱜᱟ ᱛᱟᱯᱚᱨᱮ ᱢᱮᱡᱤᱠ ᱪᱮᱭᱟᱨ ᱛᱟᱨᱯᱚᱨ ᱟᱭᱢᱟ ᱠᱷᱮᱞ ᱜᱮ ᱠᱟᱛᱮᱫ ᱡᱚᱛᱚ ᱦᱚᱲ ᱠᱚ ᱟᱱᱚᱱᱫᱚ ᱠᱩᱥᱤ ᱫᱷᱟᱪᱟᱜ ᱢᱟ ᱵᱚᱪᱷᱚᱨ ᱫᱤᱱ ᱨᱮ ᱤᱱᱠᱟᱹ ᱡᱟᱦᱟᱱᱟᱜ ᱢᱮᱞᱟᱼᱴᱮᱞᱟ ᱵᱟᱝ ᱦᱩᱭᱩᱜᱚᱜᱼᱟ ᱛᱚ ᱚᱱᱟ ᱞᱮᱠᱟᱛᱮ ᱱᱚᱰᱮ ᱠᱷᱮᱞ ᱫᱚ ᱢᱤᱫᱴᱟᱝ ᱢᱟᱨᱟᱝ ᱚᱱᱩᱥᱴᱷᱟᱱ ᱞᱮ ᱢᱟᱱᱟᱣ ᱚᱪᱚᱭᱟ ᱦᱚᱸᱜᱼᱚ ᱱᱤᱭᱟᱹ ᱛᱟᱞᱟ ᱨᱮ ᱟᱨᱦᱚᱸ ᱢᱤᱫᱴᱮᱱ ᱱᱤᱭᱟᱹ ᱯᱚᱨᱮ ᱠᱚᱭᱮᱠ ᱫᱤᱱ ᱪᱟᱞᱟᱣ ᱠᱟᱛᱮᱫ ᱟᱨᱦᱚᱸ ᱢᱤᱫᱴᱮᱱ ᱠᱷᱮᱞ ᱞᱮ ᱟᱲᱟᱜᱟ ᱢᱟᱨᱟᱝ ᱞᱟᱹᱴᱩ ᱠᱷᱮᱞ ᱛᱚ ᱱᱤᱭᱟᱹ ᱠᱚᱨᱮ ᱫᱚ ᱚᱱᱟᱜᱮ ᱡᱚᱛᱚ ᱠᱷᱚᱱ ᱞᱟᱹᱴᱩ ᱠᱷᱮᱞ ᱟᱨ ᱱᱤᱭᱟᱹ ᱠᱷᱮᱞ ᱨᱮ ᱜᱚᱲᱚ ᱥᱚᱯᱚᱦᱚᱫ ᱞᱮᱠᱟᱛᱮ ᱢᱮᱱᱟᱜ ᱠᱚᱣᱟ ᱟᱹᱛᱩ ᱨᱮᱱ ᱡᱚᱛᱚ ᱵᱚᱭᱦᱟ ᱢᱤᱥᱨᱟ ᱢᱟᱺᱡᱷᱤ ᱯᱟᱨᱜᱟᱱᱟ ᱡᱚᱛᱚ ᱠᱚᱜᱮ ᱥᱮᱞᱮᱫ ᱠᱚ ᱛᱟᱦᱮᱱ ᱠᱟᱱ ᱛᱟᱞᱮᱭᱟ ᱟᱨ ᱡᱚᱛᱚ ᱠᱚᱣᱟᱜ ᱜᱚᱲᱚᱼᱥᱚᱯᱚᱦᱚᱫ ᱛᱮ ᱠᱩᱨᱩᱢᱩᱴᱩ ᱛᱮ ᱱᱤᱭᱟᱹ ᱠᱷᱮᱞ ᱫᱚ ᱟᱭᱳᱡᱚᱱᱚᱜ ᱠᱟᱱᱟ ᱛᱚ ᱠᱷᱮᱞ ᱟᱞᱮ ᱡᱷᱤᱱᱩᱠᱯᱩᱨ ᱞᱟᱹᱜᱤᱫ ᱦᱚᱲ ᱡᱷᱤᱱᱩᱠᱯᱩᱨ ᱨᱮᱱ ᱦᱚᱲ ᱞᱟᱹᱜᱤᱫ ᱫᱚ ᱟᱹᱰᱤ ᱯᱨᱤᱭᱚ ᱠᱷᱮᱞ ᱠᱟᱱ ᱜᱮᱭᱟ ᱪᱮᱫᱟᱜ ᱥᱮ ᱟᱞᱮ ᱚᱱᱟᱛᱮ ᱵᱚᱪᱷᱚᱨᱼ ᱵᱚᱪᱷᱚᱨ ᱜᱮ ᱥᱮᱫᱟᱭ ᱠᱷᱚᱱ ᱜᱮᱞᱮ ᱢᱟᱱᱟᱣ ᱟᱹᱜᱩᱭᱮᱜᱼᱟ